ᱪᱟᱹᱥᱤ ᱠᱚᱣᱟᱜ ᱫᱟᱜ ᱨᱮᱱᱟᱜ ᱵᱮᱵᱚᱥᱛᱷᱟ ᱡᱩᱫᱤ ᱛᱟᱦᱮᱱᱟ ᱮᱱᱠᱷᱟᱱ ᱥᱮᱨᱢᱟᱨᱮ ᱯᱮ ᱫᱷᱟᱣ ᱫᱷᱟᱹᱵᱤᱡᱽ ᱠᱚ ᱪᱟᱥ ᱫᱟᱲᱮᱭᱟᱜᱼᱟ ᱟᱨ ᱪᱟᱥ ᱨᱮ ᱵᱟᱲᱦᱟᱣ ᱞᱮᱱᱠᱷᱟᱱ ᱥᱟᱱᱟᱢ ᱡᱤᱵᱽ ᱡᱤᱭᱟᱹᱞᱤ ᱟᱹᱰᱤ ᱱᱟᱯᱟᱭ ᱛᱮᱠᱚ ᱟᱹᱥᱩᱞ ᱫᱟᱲᱮᱭᱟᱜᱼᱟ ᱴᱟᱠᱟ ᱯᱩᱭᱥᱟᱹᱵᱚᱱ ᱟᱨᱡᱟᱣᱮᱫ ᱨᱮᱦᱚᱸ ᱪᱟᱥᱟᱜ ᱡᱟᱦᱟᱸ ᱟᱨᱡᱟᱣᱟᱠᱟᱱᱟ ᱚᱱᱟ ᱜᱮᱵᱚᱱ ᱡᱚᱢᱮᱫᱟ ᱪᱟᱹᱥᱤ ᱠᱚᱣᱟᱜ ᱟᱨᱡᱟᱣ ᱟᱜ ᱛᱮᱜᱮᱵᱚᱱ ᱡᱚᱢᱮᱫᱟ ᱟᱨ ᱚᱱᱟᱛᱮ ᱢᱮᱱᱫᱚ ᱜᱟᱱᱚᱜᱼᱟ ᱩᱱᱠᱩᱣᱟᱜ ᱫᱟᱜ ᱵᱮᱵᱚᱥᱛᱷᱟ ᱟᱹᱰᱤ ᱱᱤᱦᱟᱹᱛ ᱫᱚᱨᱠᱟᱨᱚᱜ ᱠᱟᱱᱟ ᱟᱨ ᱚᱱᱟ ᱨᱮᱭᱟᱜ ᱟᱨᱡᱟᱣ ᱛᱮᱜᱮ ᱩᱱᱠᱩ ᱫᱚ ᱟᱠᱚᱣᱟᱜ ᱥᱟᱱᱟᱢ ᱞᱮᱠᱟᱱᱟᱜ ᱞᱟᱹᱠᱛᱤᱭᱟᱱᱟᱜ ᱠᱚ ᱯᱩᱨᱟᱹᱣᱟ ᱚᱱᱟᱛᱮ ᱢᱮᱱ ᱜᱟᱱᱚᱜᱼᱟ ᱡᱩᱫᱤ ᱪᱟᱥ ᱟᱵᱚ ᱵᱷᱟᱨᱚᱛ ᱫᱤᱥᱚᱢ ᱨᱮ ᱵᱮᱥ ᱞᱮᱠᱟ ᱪᱟᱥᱚᱜᱚᱜᱼᱟ ᱮᱱᱠᱷᱟᱱ ᱫᱚ ᱩᱱᱠᱩ ᱞᱟᱹᱜᱤᱫᱼᱛᱮ ᱫᱟᱜ ᱨᱮᱱᱟᱜ ᱵᱮᱵᱚᱥᱛᱷᱟ ᱛᱟᱦᱮᱸ ᱞᱟᱹᱠᱛᱤᱭᱟ ᱟᱨ ᱡᱟᱦᱟᱸ ᱠᱚ ᱟᱨᱡᱟᱣ ᱟᱠᱟᱫᱟ ᱚᱱᱟ ᱵᱟᱡᱟᱨ ᱟᱹᱠᱷᱨᱤᱧ ᱨᱮᱱᱟᱜ ᱦᱚᱸ ᱫᱚᱨᱠᱟᱨᱚᱜ ᱠᱟᱱᱟ ᱮᱱᱠᱷᱟᱱᱼᱜᱮ ᱩᱱᱠᱩᱣᱟᱜ ᱩᱛᱱᱟᱹᱣ ᱦᱩᱭᱩᱜᱼᱟ ᱟᱨ ᱟᱠᱚ ᱢᱟᱲᱟᱝ ᱥᱮᱫ ᱠᱚ ᱞᱟᱦᱟᱱᱛᱤ ᱫᱟᱲᱮᱭᱟᱜᱼᱟ ᱡᱟᱦᱟᱱᱟᱜ ᱵᱩᱜᱤ ᱦᱚᱨ ᱰᱟᱦᱟᱨ ᱠᱚ ᱧᱟᱢ ᱫᱟᱲᱮᱭᱟᱜᱼᱟ ᱚᱱᱟᱛᱮ ᱪᱟᱹᱥᱤ ᱠᱚᱣᱟᱜ ᱢᱩᱲᱩᱫ ᱤᱭᱟᱹ ᱫᱚ ᱫᱟᱜ ᱠᱟᱱᱟ ᱫᱟᱜ ᱵᱟᱝᱠᱷᱟᱱ ᱪᱮᱫ ᱦᱚᱸ ᱵᱟᱭ ᱜᱟᱱᱚᱜᱼᱟ ᱟᱨ ᱥᱟᱶᱛᱮ ᱩᱱᱠᱩ ᱪᱷᱩᱴᱟᱹᱣ ᱫᱚᱨᱠᱟᱨᱚᱜ